ᱡᱤᱭᱟᱹᱞᱤ ᱟᱹᱥᱩᱞ ᱨᱮᱫᱚ ᱤᱧᱫᱚ ᱰᱟᱝᱨᱤ ᱢᱮᱨᱚᱢ ᱟᱨ ᱥᱤᱢ ᱱᱩᱠᱩ ᱜᱤᱧ ᱠᱩᱥᱤᱭᱟᱠᱚᱣᱟ ᱱᱩᱠᱩ ᱞᱟᱹᱜᱤᱫ ᱰᱟᱝᱨᱤ ᱞᱟᱹᱜᱤᱫ ᱫᱚ ᱟᱞᱟᱫᱟ ᱜᱳᱲᱟ ᱜᱮ ᱚᱲᱟᱜ ᱜᱳᱲᱟᱜᱮ ᱵᱷᱟᱹᱜᱤᱭᱟ ᱟᱨ ᱚᱸᱰᱮᱜᱮ ᱵᱮᱥᱴ ᱠᱚ ᱛᱟᱦᱮᱱᱟ ᱪᱮᱫᱟᱜ ᱥᱮ ᱰᱟᱝᱨᱤ ᱟᱨ ᱢᱮᱨᱚᱢ ᱢᱤᱫ ᱜᱳᱲᱟ ᱨᱮᱠᱚ ᱛᱟᱦᱮᱸ ᱞᱮᱱᱠᱷᱟᱱ ᱛᱟᱯᱟᱢ ᱫᱟᱲᱮᱭᱟᱜ ᱠᱚ ᱛᱟᱯᱟᱢ ᱨᱮ ᱟᱠᱟᱢ ᱠᱟᱛᱮᱫ ᱜᱚᱡ ᱫᱟᱲᱮᱭᱟᱜᱼᱟ ᱠᱚ ᱚᱱᱟ ᱞᱮᱠᱟᱛᱮ ᱤᱧᱫᱚ ᱵᱮᱥ ᱤᱧ ᱵᱩᱡᱷᱟᱹᱣᱟ ᱡᱮ ᱰᱟᱝᱨᱤ ᱞᱟᱹᱜᱤᱫ ᱫᱚ ᱟᱞᱟᱫᱟ ᱚᱲᱟᱜ ᱜᱤᱧ ᱫᱚᱦᱚᱭᱟ ᱟᱨ ᱢᱮᱨᱚᱢ ᱞᱟᱹᱜᱤᱫ ᱚᱱᱟ ᱯᱟᱥᱮᱨᱮ ᱢᱮᱨᱚᱢ ᱞᱟᱹᱜᱤᱫ ᱟᱞᱟᱫᱟ ᱟᱨ ᱥᱤᱢ ᱥᱤᱢ ᱫᱚ ᱢᱤᱫᱴᱮᱱ ᱯᱩᱠᱷᱨᱤ ᱞᱟ ᱠᱟᱛᱮᱫ ᱯᱩᱠᱷᱨᱤ ᱰᱷᱤᱯ ᱟᱬᱮᱨᱮ ᱥᱤᱢ ᱤᱧ ᱟᱹᱥᱩᱞ ᱠᱚᱣᱟ ᱚᱱᱟ ᱰᱷᱤᱯ ᱠᱷᱚᱱ ᱞᱟᱛᱟᱨ ᱨᱮᱫᱚ ᱯᱩᱠᱠᱷᱨᱤ ᱨᱮᱫᱚ ᱦᱟᱹᱠᱩᱧ ᱟᱹᱥᱩᱞ ᱠᱚᱣᱟ ᱦᱟᱹᱠᱩ ᱟᱨ ᱥᱤᱢ ᱠᱟᱪᱷᱟ ᱠᱟᱪᱷᱤ ᱢᱤᱫ ᱴᱷᱮᱱ ᱠᱚ ᱛᱟᱦᱮᱱᱟ ᱟᱨ ᱪᱮᱫᱟᱜ ᱥᱮ ᱥᱤᱢᱟᱜ ᱡᱟᱦᱟᱸ ᱢᱚᱞ ᱢᱩᱛᱨᱚ ᱢᱮᱱᱟᱜᱼᱟ ᱚᱱᱟ ᱤᱧ ᱢᱤᱫ ᱡᱟᱭᱜᱟ ᱨᱮ ᱫᱚᱦᱚ ᱠᱟᱛᱮᱫ ᱮᱴᱟᱜ ᱥᱮᱫ ᱤᱧ ᱜᱤᱰᱤᱭᱟ ᱟᱨ ᱦᱟᱹᱠᱩ ᱞᱟᱹᱜᱤᱫ ᱡᱚᱢ ᱧᱩ ᱡᱩᱫᱟᱹ ᱛᱟᱦᱮᱱᱟ ᱟᱨ ᱦᱟᱹᱠᱩ ᱯᱷᱟᱭᱫᱟ ᱨᱮᱭᱟᱜ ᱱᱩᱝᱠᱩ ᱟᱹᱥᱩᱞ ᱨᱮ ᱯᱷᱟᱭᱫᱟ ᱦᱩᱭᱩᱜ ᱠᱟᱱᱟ ᱦᱟᱹᱠᱩ ᱪᱷᱚ ᱢᱟᱥ ᱨᱮᱜᱮ ᱡᱚᱢᱟᱜ ᱢᱚᱡᱽ ᱴᱷᱤᱠ ᱢᱚᱛᱚ ᱮᱢᱟᱠᱚ ᱦᱩᱭᱩᱜᱼᱟ ᱟᱭᱢᱟ ᱠᱚ ᱞᱟᱹᱴᱩᱜᱼᱟ ᱥᱤᱢ ᱦᱚᱸ ᱚᱱᱠᱟ ᱴᱷᱤᱠ ᱢᱚᱛᱚ ᱡᱚᱢ ᱮᱢᱟ ᱠᱚ ᱠᱷᱟᱱ ᱪᱷᱚ ᱢᱟᱥ ᱥᱟᱛ ᱢᱟᱥ ᱠᱚᱛᱮ ᱜᱮ ᱩᱱᱠᱩ ᱦᱚᱸ ᱟᱭᱢᱟ ᱠᱚ ᱞᱟᱹᱴᱩ ᱦᱚᱫ ᱫᱟᱲᱮᱭᱟᱜᱼᱟ ᱢᱤᱫ ᱠᱮᱡᱤ ᱠᱷᱚᱱ ᱵᱟᱨ ᱠᱮᱡᱤ ᱟᱨ ᱱᱚᱝᱠᱟ ᱛᱮᱜᱮ ᱠᱟᱹᱣᱰᱤ ᱟᱹᱠᱷᱨᱤᱧ ᱱᱩᱠᱩ ᱟᱹᱠᱷᱨᱤᱧ ᱠᱟᱛᱮᱫ ᱠᱟᱹᱣᱰᱤ ᱟᱭᱢᱟ ᱦᱮᱡ ᱫᱟᱲᱮᱭᱟᱜᱼᱟ ᱟᱨ ᱟᱭᱢᱟ ᱯᱷᱟᱭᱫᱟ ᱦᱩᱭᱩᱜᱼᱟ